ᱤᱧᱟᱹᱜ ᱢᱮᱱᱛᱮ ᱯᱚᱨᱚᱵᱽ ᱡᱟᱦᱟᱸ ᱞᱮᱠᱟ ᱥᱚᱦᱨᱟᱭ ᱦᱩᱭᱱᱟ ᱵᱟᱦᱟᱠᱚ ᱦᱩᱭᱱᱟ ᱩᱱ ᱡᱚᱦᱚᱜ ᱟᱞᱮ ᱵᱷᱤᱛ ᱠᱚᱞᱮ ᱯᱚᱛᱟᱣᱟᱞᱮ ᱟᱫᱚ ᱥᱚᱵᱽᱥᱮ ᱯᱟᱹᱦᱤᱞ ᱫᱚ ᱟᱞᱮ ᱚᱱᱟ ᱵᱷᱤᱛ ᱡᱟᱦᱟᱸ ᱢᱮᱱᱟᱜᱼᱟ ᱚᱱᱟ ᱦᱟᱥᱟ ᱨᱮᱱᱟᱜ ᱠᱟᱱᱟ ᱚᱱᱟ ᱫᱚᱞᱮ ᱯᱷᱟᱨᱪᱟ ᱥᱟᱯᱷᱟᱭᱟᱞᱮ ᱤᱥᱠᱮᱵᱟᱫᱽ ᱚᱱᱟ ᱵᱷᱤᱛ ᱟᱞᱮ ᱦᱟᱥᱟᱛᱮ ᱯᱚᱛᱟᱣᱟᱞᱮ ᱚᱱᱮ ᱢᱟᱨᱟᱜ ᱵᱟᱦᱟ ᱚᱱᱟᱠᱚᱞᱮ ᱛᱮᱭᱟᱨᱟ ᱤᱥᱠᱮᱵᱟᱫᱽ ᱡᱟᱦᱟᱸ ᱞᱮᱠᱟ ᱚᱱᱟ ᱨᱚᱦᱚᱲᱮᱱᱟ ᱤᱥᱠᱮᱵᱟᱫᱽ ᱟᱞᱮ ᱚᱱᱟ ᱡᱟᱦᱟᱸ ᱵᱟᱦᱟ ᱛᱮᱭᱟᱨ ᱟᱠᱟᱱᱟ ᱢᱟᱨᱟᱜ ᱛᱮᱭᱟᱨ ᱟᱠᱟᱱᱟ ᱚᱱᱟ ᱫᱚᱞᱮ ᱯᱮᱱᱴᱤᱝᱟ ᱡᱟᱦᱟᱸ ᱞᱮᱠᱟᱛᱮ ᱟᱞᱮᱭᱟᱜ ᱵᱷᱤᱛ ᱵᱮᱥ ᱧᱮᱞᱚᱜ ᱢᱟ ᱴᱚᱞᱟ ᱦᱚᱲᱠᱚ ᱚᱱᱟ ᱧᱮᱞᱠᱟᱛᱮᱫ ᱩᱱᱠᱩ ᱦᱚᱸᱠᱚ ᱪᱮᱫᱚᱜᱢᱟ ᱟᱨ ᱱᱚᱣᱟ ᱡᱟᱦᱟᱸ ᱢᱟᱨᱟᱜ ᱛᱮᱭᱟᱨ ᱢᱮᱱᱟᱜᱼᱟ ᱪᱟᱦᱮ ᱚᱱᱟ ᱵᱟᱦᱟ ᱛᱮᱭᱟᱨ ᱢᱮᱱᱟᱜᱼᱟ ᱨᱚᱝ ᱯᱮᱱᱴᱤᱝ ᱢᱮᱱᱟᱜᱼᱟ ᱚᱱᱟ ᱫᱚ ᱤᱧᱫᱚ ᱟᱞᱮᱨᱮᱱ ᱡᱟᱦᱟᱸᱭ ᱵᱟᱵᱟ ᱦᱚᱲ ᱢᱮᱱᱟᱜ ᱠᱚᱣᱟ ᱟᱭᱚ ᱦᱚᱲ ᱢᱮᱱᱟᱜ ᱠᱚᱣᱟ ᱩᱱᱠᱩ ᱴᱷᱮᱱ ᱜᱤᱧ ᱪᱮᱫ ᱟᱠᱟᱱᱟ ᱟᱨ ᱱᱤᱛᱳᱜ ᱤᱧᱦᱚᱸ ᱚᱱᱟ ᱠᱟᱹᱴᱤᱡ ᱠᱟᱹᱴᱤᱡ ᱵᱟᱹᱭ ᱵᱟᱹᱭᱛᱮ ᱚᱱᱟᱧ ᱪᱮᱫᱚᱜ ᱠᱟᱱᱟ ᱟᱨ ᱟᱹᱰᱤ ᱪᱮᱦᱨᱟ ᱚᱱᱟ ᱡᱟᱦᱟᱸ ᱛᱮᱭᱟᱨ ᱢᱮᱱᱟᱜᱼᱟ ᱚᱱᱟᱧ ᱛᱮᱭᱟᱨ ᱫᱟᱲᱮᱭᱟᱜᱼᱟ ᱤᱥᱠᱮᱵᱟᱫᱽ ᱚᱱᱟ ᱯᱷᱳᱴᱳ ᱟᱛᱮᱫ ᱤᱧᱫᱚ ᱤᱧᱨᱮᱱ ᱡᱟᱦᱟᱸ ᱛᱤᱱᱟᱹᱜ ᱵᱚᱭᱦᱟ ᱢᱮᱱᱟᱜ ᱠᱚᱣᱟ ᱪᱟᱦᱮ ᱤᱧᱨᱮᱱ ᱡᱚᱴᱟᱣ ᱢᱮᱱᱟᱜ ᱠᱚᱣᱟ ᱩᱱᱠᱩᱧ ᱵᱷᱮᱡᱟᱣᱟᱫ ᱠᱚᱣᱟ ᱠᱷᱟᱱ ᱩᱱᱠᱩ ᱦᱚᱸᱠᱚ ᱧᱮᱞ ᱠᱟᱛᱮᱫ ᱟᱨᱦᱚᱸ ᱠᱚ ᱨᱟᱹᱥᱠᱟᱹᱜ ᱠᱟᱱᱟ ᱡᱮ ᱟᱞᱮᱭᱟᱜ ᱦᱚᱸ ᱵᱷᱤᱛ ᱱᱚᱝᱠᱟ ᱛᱮᱭᱟᱨ ᱞᱟᱹᱜᱤᱫ ᱦᱤᱡᱩᱜᱢᱮ ᱚᱱᱟ ᱡᱟᱦᱟᱸ ᱢᱟᱨᱟᱜ ᱤᱥᱵᱟᱨ ᱤᱧ ᱛᱮᱭᱟᱨ ᱞᱮᱜᱼᱟ ᱛᱟᱦᱮᱱ ᱚᱱᱟ ᱮᱠᱫᱚᱢ ᱥᱟᱹᱨᱤ ᱢᱟᱨᱟᱜ ᱞᱮᱠᱟᱜᱮ ᱧᱮᱞᱚᱜ ᱠᱟᱱᱟ ᱛᱟᱦᱮᱱ ᱟᱨ ᱚᱱᱟ ᱵᱟᱦᱟᱦᱚᱸ ᱥᱟᱹᱨᱤ ᱵᱟᱦᱟ ᱞᱮᱠᱟᱜᱮ ᱛᱮᱭᱟᱨᱚᱜ ᱠᱟᱱᱟ ᱛᱟᱦᱮᱱ ᱟᱨ ᱱᱚᱣᱟ ᱡᱟᱦᱟᱸ ᱢᱟᱨᱟᱜ ᱟᱨ ᱵᱟᱦᱟᱧ ᱛᱮᱭᱟᱨ ᱞᱮᱜᱼᱟ ᱛᱟᱦᱮᱱ ᱡᱷᱚᱛᱚ ᱚᱱᱟ ᱦᱟᱥᱟ ᱛᱮᱜᱮᱧ ᱛᱮᱭᱟᱨ ᱞᱮᱜᱼᱟ ᱛᱟᱦᱮᱱ ᱞᱮᱠᱤᱱ ᱚᱱᱟ ᱯᱮᱱᱴᱤᱝ ᱟᱛᱮᱫ ᱟᱹᱰᱤ ᱪᱮᱦᱨᱟ ᱧᱮᱞᱚᱜ ᱠᱟᱱᱟ ᱛᱟᱦᱮᱱ ᱚᱱᱟᱛᱮ ᱤᱧ ᱦᱚᱸᱧ ᱨᱟᱹᱥᱠᱟᱹ ᱤᱧ ᱵᱩᱡᱷᱟᱹᱣᱮᱫᱟ ᱟᱨ ᱟᱞᱮᱨᱮᱱ ᱡᱟᱦᱟᱸ ᱛᱤᱱᱟᱹᱜ ᱡᱚᱴᱟᱣ ᱠᱚ ᱢᱮᱱᱟᱜ ᱠᱚᱣᱟ ᱩᱱᱠᱩ ᱦᱚᱸ ᱚᱱᱟ ᱟᱹᱰᱤ ᱴᱷᱮᱱᱠᱚ ᱦᱚᱣᱟᱴᱥᱟᱯ ᱛᱷᱨᱩ ᱛᱮᱠᱚ ᱯᱷᱚᱨᱣᱟᱨᱰ ᱞᱮᱜᱼᱟ ᱛᱟᱦᱮᱱ ᱩᱱᱠᱩ ᱦᱚᱸᱠᱚ ᱢᱮᱱᱟ ᱟᱹᱰᱤ ᱵᱮᱥᱜᱮ ᱛᱮᱭᱟᱨᱟᱠᱟᱜ ᱟᱭ